ᱤᱧ ᱴᱷᱮᱱ ᱫᱚ ᱢᱳᱵᱟᱭᱤᱞ ᱪᱟᱨᱡᱟᱨ ᱫᱚ ᱟᱹᱰᱤ ᱵᱷᱟᱜᱮᱭᱟ ᱢᱳᱵᱟᱭᱤᱞ ᱪᱟᱨᱡᱟᱨ ᱪᱟᱵᱟ ᱞᱮᱱᱠᱷᱟᱱ ᱚᱱᱟ ᱪᱟᱨᱡᱽ ᱵᱟᱝ ᱮᱢ ᱞᱮᱠᱷᱟᱱ ᱢᱳᱵᱟᱭᱤᱞ ᱜᱩᱡᱩᱜᱼᱟ ᱵᱟᱭ ᱨᱚᱲᱟ ᱪᱮᱫ ᱦᱚᱸ ᱟᱨ ᱢᱳᱵᱟᱭᱤᱞ ᱪᱟᱨᱡᱟᱨ ᱫᱚ ᱠᱟᱹᱴᱤᱡ ᱜᱮᱭᱟ ᱡᱟᱦᱟᱸ ᱥᱮᱫ ᱜᱮᱢ ᱪᱟᱞᱟᱜᱼᱟ ᱚᱱᱛᱮ ᱜᱮᱢ ᱤᱫᱤ ᱫᱟᱲᱮᱭᱟᱜᱼᱟ ᱡᱟᱦᱟᱸ ᱴᱷᱮᱱ ᱜᱮ ᱪᱟᱨᱡᱟᱨ ᱪᱟᱵᱟᱭᱱᱟ ᱚᱸᱰᱮ ᱜᱮ ᱟᱨᱚ ᱠᱟᱨᱮᱱᱴ ᱨᱮᱢ ᱞᱟᱜᱟᱣ ᱞᱮᱠᱷᱟᱱ ᱚᱸᱰᱮᱜᱮ ᱪᱟᱨᱡᱽ ᱮᱢ ᱧᱟᱢᱟ ᱤᱱᱟᱹ ᱞᱮᱠᱟᱛᱮ ᱤᱧ ᱫᱚ ᱢᱳᱵᱟᱭᱤᱞ ᱪᱟᱨᱡᱽ ᱫᱚ ᱟᱹᱰᱤᱧ ᱵᱷᱟᱜᱮᱭᱟᱜᱼᱟ